ᱵᱟᱦᱟ ᱥᱚᱦᱨᱟᱭ ᱥᱮᱴᱮᱨᱚᱜ ᱠᱷᱟᱱ ᱨᱮ ᱪᱤᱛᱨᱚ ᱠᱚ ᱧᱮᱞ ᱠᱟᱛᱮᱫ ᱟᱞᱮᱭᱟᱜ ᱵᱷᱤᱛ ᱯᱤᱸᱰᱟᱹ ᱨᱮ ᱚᱱᱟ ᱠᱚ ᱧᱮᱞᱛᱮ ᱚᱱᱟᱠᱚ ᱨᱟᱹᱥᱠᱟᱹᱛᱮ ᱟᱞᱮᱦᱚᱸ ᱚᱱᱠᱟ ᱜᱮ ᱧᱮᱞ ᱟᱞᱮ ᱨᱮ ᱜᱚᱲᱚᱢ ᱵᱟᱹᱵᱩ ᱜᱚᱲᱚᱢ ᱢᱟᱹᱭ ᱠᱚᱠᱚ ᱫᱮᱠᱷᱟᱣᱟᱞᱮᱭᱟ ᱚᱱᱟ ᱠᱚᱛᱮ ᱡᱮᱞᱮᱠᱟᱛᱮ ᱟᱨᱦᱚᱸ ᱪᱮᱦᱨᱟ ᱟᱞᱮ ᱦᱚᱸ ᱡᱚᱫ ᱵᱮᱱᱟᱣ ᱥᱟᱱᱟ ᱞᱮᱭᱟ ᱟᱹᱰᱤ ᱜᱟᱱ ᱨᱚᱝᱛᱮ ᱟᱹᱰᱤᱜᱟᱱ ᱪᱮᱦᱨᱟ ᱛᱮ ᱟᱹᱰᱤᱜᱟᱱ ᱵᱟᱨᱮᱛᱮ ᱟᱹᱰᱤ ᱞᱮᱠᱟᱛᱮ ᱟᱹᱰᱤᱼᱟᱹᱰᱤᱛᱮ ᱚᱱᱠᱟᱛᱮ ᱨᱮᱠᱚ ᱧᱮᱞ ᱟᱞᱮᱭᱟ ᱚᱱᱟᱛᱮ ᱚᱱᱟ ᱨᱮᱞᱮ ᱧᱮᱞᱟ ᱟᱞᱮ ᱦᱚᱸ ᱟᱹᱰᱤ ᱜᱟᱱ ᱟᱹᱰᱤ ᱪᱮᱦᱨᱟ ᱟᱹᱰᱤ ᱟᱹᱰᱤ ᱫᱤᱥᱚᱢ ᱨᱮᱱᱟᱜ ᱪᱤᱛᱨᱚ ᱠᱚ ᱧᱮᱞ ᱠᱟᱛᱮᱫ ᱟᱞᱮ ᱛᱚᱨᱟ ᱠᱚᱦᱚᱸ ᱚᱱᱠᱟ ᱜᱮ ᱵᱷᱤᱛ ᱯᱤᱸᱰᱟᱹᱨᱮ ᱵᱮᱱᱟᱣ ᱠᱟᱛᱮᱫ ᱫᱤᱥᱚᱢ ᱦᱚᱲ ᱴᱚᱞᱟ ᱯᱟᱲᱟ ᱨᱮᱞᱮ ᱧᱮᱞ ᱦᱚᱪᱚ ᱠᱚᱣᱟ ᱟᱹᱰᱤ ᱟᱹᱰᱤ ᱱᱟᱯᱟᱭ ᱨᱟᱹᱥᱠᱟᱹ ᱜᱮ ᱵᱟᱦᱟ ᱥᱚᱦᱨᱟᱭ ᱨᱮ